ᱤᱧ ᱯᱟᱹᱦᱤᱞ ᱫᱷᱟᱣ ᱡᱤᱞ ᱩᱛᱩ ᱨᱮᱭᱟᱜ ᱤᱧ ᱠᱩᱨᱩᱢᱩᱴᱩ ᱞᱮᱫᱟ ᱛᱳ ᱚᱲᱟᱜ ᱨᱮ ᱢᱤᱫᱴᱟᱝ ᱥᱤᱢ ᱜᱚᱡ ᱠᱟᱛᱮᱫ ᱡᱤᱞ ᱩᱛᱩᱧ ᱮᱦᱚᱵ ᱞᱮᱫᱟ ᱛᱳ ᱚᱱᱟ ᱡᱤᱞ ᱩᱛᱩ ᱢᱟᱲᱟᱝ ᱨᱮ ᱵᱩᱞᱩᱝ ᱢᱟᱧ ᱠᱷᱟᱨᱟ ᱦᱚᱪᱚ ᱞᱮᱫᱟ ᱫᱤᱭᱮ ᱟᱹᱰᱤ ᱢᱩᱥᱠᱤᱞ ᱨᱤᱧ ᱯᱟᱲᱟᱣ ᱞᱮᱱ ᱫᱚ ᱵᱩᱞᱩᱝ ᱠᱷᱟᱨᱟᱭᱮᱱ ᱛᱤᱧᱟ ᱚᱱᱟ ᱛᱟᱭᱚᱢ ᱵᱷᱟᱵᱤᱛ ᱮᱱᱟ ᱡᱮ ᱚᱠᱟ ᱞᱮᱠᱟᱛᱮ ᱵᱩᱞᱩᱝ ᱠᱷᱟᱨᱟᱭᱮᱱ ᱛᱤᱧᱟᱹ ᱚᱱᱟᱛᱮ ᱪᱮᱫ ᱞᱮᱠᱟ ᱴᱷᱤᱠ ᱛᱮ ᱩᱛᱩ ᱦᱩᱭᱩᱜᱼᱟ ᱛᱳ ᱚᱱᱟ ᱞᱟᱹᱜᱤᱫ ᱤᱧ ᱢᱤᱫᱴᱟᱝ ᱤᱭᱩᱴᱩᱵ ᱨᱮ ᱨᱮᱥᱤᱯᱤ ᱯᱟᱸᱡᱟ ᱠᱮᱫᱟ ᱡᱮ ᱡᱤᱞ ᱩᱛᱩ ᱪᱮᱛ ᱞᱮᱠᱟ ᱵᱷᱟᱵᱮ ᱠᱚ ᱩᱛᱩᱭ ᱜᱮᱭᱟ ᱛᱳ ᱚᱱᱟ ᱩᱛᱩ ᱨᱮᱥᱤᱯᱤ ᱧᱮᱞ ᱯᱚᱨ ᱤᱧ ᱵᱩᱡᱷᱟᱹᱣ ᱧᱟᱢ ᱠᱮᱫᱟ ᱡᱮ ᱡᱤᱞ ᱠᱚᱫᱚ ᱢᱚᱸᱡ ᱛᱮ ᱪᱮᱫ ᱞᱮᱠᱟ ᱠᱚ ᱩᱛᱩᱭᱟ ᱛᱤᱱᱟᱹᱜ ᱜᱟᱱ ᱵᱩᱞᱩᱝ ᱞᱟᱜᱟᱣ ᱦᱩᱭᱩᱜᱼᱟ ᱛᱤᱱᱟᱹᱜ ᱜᱟᱱ ᱡᱤᱞ ᱨᱮ ᱛᱳ ᱚᱱᱟ ᱛᱟᱭᱚᱢ ᱟᱵᱟᱨ ᱫᱤᱛᱤᱭᱚ ᱫᱷᱟᱶ ᱡᱤᱞ ᱤᱧ ᱩᱛᱩ ᱠᱮᱫ ᱫᱚ ᱚᱱᱟ ᱵᱷᱤᱰᱭᱳ ᱧᱮᱞ ᱞᱮᱠᱟ ᱛᱮᱜᱮᱧ ᱩᱛᱩ ᱠᱮᱫᱟ ᱥᱴᱮᱯ ᱵᱟᱭ ᱥᱴᱮᱯ ᱛᱳ ᱢᱚᱸᱡ ᱜᱮ ᱟᱹᱰᱤ ᱵᱮᱥ ᱜᱮ ᱜᱤᱧ ᱩᱛᱩ ᱠᱮᱫᱟ ᱟᱨ ᱵᱩᱞᱩᱝ ᱠᱚᱦᱚᱸ ᱵᱟᱝ ᱠᱷᱟᱨᱟ ᱞᱮᱱ ᱛᱤᱧᱟᱹ ᱟᱹᱰᱤ ᱢᱚ ᱜᱮ ᱵᱩᱡᱷᱟᱹᱣ ᱮᱱᱟ